ᱢᱟᱱᱠᱚᱲ ᱤᱧ ᱪᱟᱞᱟᱣ ᱮᱱᱟ ᱟᱭᱢᱟ ᱫᱚᱠᱟᱱ ᱢᱮᱱᱟᱜᱼᱟ ᱧᱮᱞ ᱠᱮᱫᱟᱹᱧ ᱚᱠᱟ ᱴᱟᱜ ᱫᱚᱠᱟᱱ ᱨᱮ ᱧᱟᱢᱚᱜᱼᱟ ᱧᱮᱞ ᱠᱮᱫᱟᱹᱧ ᱞᱟᱴᱩ ᱯᱟᱨᱟ ᱫᱚᱠᱟᱱᱨᱤᱧ ᱵᱚᱞᱚᱭᱮᱱᱟᱹᱧ ᱧᱮᱞ ᱠᱤᱫᱟᱹᱧ ᱦᱮᱸ ᱱᱚᱣᱟ ᱫᱚᱠᱟᱱ ᱨᱮ ᱧᱟᱢᱚᱜ ᱠᱟᱱᱟ ᱥᱳᱭᱮᱴᱟᱨ ᱱᱚᱣᱟ ᱨᱟᱵᱟᱝ ᱞᱟᱹᱜᱤᱫᱛᱮᱧ ᱵᱚᱞᱮᱧ ᱠᱤᱨᱤᱧ ᱠᱮᱫᱟ ᱡᱮᱢᱚᱱ ᱨᱟᱵᱟᱝ ᱨᱮ ᱦᱚᱨᱚᱜ ᱞᱮᱠᱷᱟᱱ ᱢᱚᱡᱽ ᱦᱩᱭᱩᱜ ᱟᱫᱚ ᱚᱰᱮᱧ ᱧᱟᱢ ᱠᱮᱫᱟ ᱠᱚᱢ ᱥᱚᱢ ᱧᱚᱜ ᱛᱮᱜᱮ ᱟᱨ ᱚᱱᱟᱧ ᱦᱟᱛᱟᱣ ᱠᱮᱫᱟ ᱦᱟᱛᱟᱣ ᱠᱟᱛᱮ ᱦᱚᱨᱚᱜ ᱠᱟᱛᱮᱧ ᱟᱹᱜᱩ ᱠᱤᱫᱟᱹᱧ ᱟᱹᱰᱤ ᱱᱟᱯᱟᱭ ᱵᱚᱞᱮ ᱞᱚᱞᱚᱜᱮ ᱟᱹᱰᱤ ᱢᱚᱡᱽ ᱟᱹᱰᱤ ᱱᱟᱯᱟᱭ ᱢᱚᱡᱽ ᱜᱮ ᱟᱹᱭᱠᱟᱣ ᱠᱮᱫᱟ ᱚᱱᱟᱜᱮ